ᱦᱮᱸ ᱤᱧ ᱯᱮᱱᱴᱤᱝ ᱵᱮᱱᱟᱣ ᱠᱟᱹᱴᱤᱡ ᱤᱧ ᱠᱩᱥᱤᱭᱟᱜᱼᱟ ᱚᱱᱟ ᱠᱷᱟᱹᱛᱤᱨᱛᱮ ᱤᱧ ᱠᱟᱹᱴᱤᱡᱨᱮ ᱤᱧ ᱵᱟᱵᱟ ᱥᱮ ᱵᱟᱣᱟᱜ ᱟᱨ ᱤᱧ ᱜᱚᱣᱟᱜ ᱢᱤᱫᱴᱟᱱ ᱪᱤᱛᱟᱹᱨ ᱵᱮᱱᱟᱣ ᱠᱟᱛᱮᱫ ᱤᱧ ᱮᱢᱟᱫ ᱠᱤᱱ ᱛᱟᱦᱮᱱᱟ ᱛᱚ ᱩᱱᱠᱤᱱᱟᱜ ᱟᱹᱰᱤ ᱡᱳᱨ ᱠᱤᱱ ᱠᱩᱥᱤ ᱞᱮᱱᱟ ᱠᱤᱱ ᱟᱨ ᱛᱚ ᱤᱧᱦᱚᱸ ᱤᱧᱨᱮᱱ ᱯᱷᱨᱮᱱᱰᱟᱜ ᱮᱥᱯᱮᱥᱟᱞ ᱰᱮᱹ ᱨᱮ ᱛᱚ ᱥᱮᱯᱮᱥᱟᱞ ᱰᱮᱹ ᱨᱤᱧ ᱮᱢᱟᱣ ᱠᱟᱫ ᱠᱤᱱᱟᱹᱧ ᱯᱮᱱ ᱯᱮᱱᱴᱤᱝ ᱠᱟᱛᱮᱫ ᱤᱧ ᱮᱢᱟᱣ ᱠᱟᱫᱮᱭᱟᱹᱧ ᱤᱧ ᱦᱩᱧ ᱢᱤᱫᱴᱮᱱ ᱮᱥᱯᱮᱥᱟᱞ ᱰᱮᱹ ᱨᱮ ᱤᱧ ᱨᱮᱱ ᱢᱤᱫᱴᱮᱱ ᱯᱷᱨᱮᱱᱰ ᱩᱱᱤ ᱯᱮᱱᱴᱤᱝ ᱠᱟᱛᱮᱫ ᱤᱧ ᱮᱢᱟᱣ ᱠᱟᱫᱮᱭᱟ ᱩᱱᱤ ᱦᱚᱸ ᱟᱹᱰᱤᱭ ᱠᱩᱥᱤᱣᱟᱠᱟᱱᱟ ᱚᱱᱟ ᱠᱩᱥᱤ ᱠᱷᱟᱹᱛᱤᱨ ᱢᱟᱱᱮ ᱨᱮᱥᱴᱩᱨᱮᱱᱴ ᱨᱮ ᱤᱫᱤ ᱠᱟᱛᱮᱫ ᱡᱚᱢ ᱦᱚᱪᱚ ᱠᱟᱫᱤᱧᱟᱭ ᱚᱱᱟ ᱨᱟᱹᱥᱠᱟᱹ ᱛᱮ ᱢᱟᱱᱮ ᱮᱢᱚᱱ ᱮᱢᱚᱱᱟᱜ ᱤᱧ ᱮᱢᱟᱣ ᱠᱟᱫᱟ ᱮᱱᱛᱮᱫ ᱚᱱᱟ ᱫᱚ ᱟᱹᱰᱤ ᱢᱚᱱ ᱚᱱᱛᱚᱨ ᱠᱷᱚᱡ ᱚᱱᱟ ᱫᱚ ᱟᱹᱰᱤ ᱜᱟᱹᱦᱤᱨ ᱜᱮᱭᱟ ᱟᱨᱠᱤ ᱢᱟᱱᱮ ᱚᱱᱟ ᱫᱚ ᱢᱟᱱᱮ ᱪᱮᱫ ᱤᱧ ᱞᱟᱹᱭᱟ ᱢᱟᱱᱮ ᱟᱹᱰᱤ ᱮᱥᱯᱮᱥᱟᱞ ᱡᱤᱱᱤᱥ ᱠᱟᱱᱟ ᱟᱨᱠᱤ ᱚᱱᱟ ᱠᱷᱟᱹᱛᱤᱨ ᱛᱮ ᱩᱱᱤ ᱫᱚ ᱠᱩᱥᱤ ᱨᱟᱹᱥᱠᱟᱹ ᱛᱮᱜᱮ ᱡᱚᱢ ᱦᱚᱪᱚ ᱵᱟᱲᱟ ᱠᱟᱫᱤᱧᱟᱭ ᱟᱨ ᱤᱧ ᱵᱟᱰᱟᱭᱟᱹᱧ ᱠᱩᱥᱤ ᱵᱟᱲᱟᱣᱟᱜ ᱜᱮᱭᱟ ᱛᱚ ᱤᱧ ᱟᱸᱠᱟᱣ ᱵᱟᱲᱟ ᱠᱟᱫᱟ ᱟᱭᱢᱟ ᱜᱮ ᱟᱨ ᱦᱚᱲ ᱦᱚᱸ ᱱᱚᱝᱠᱟᱧ ᱮᱢᱟ ᱵᱟᱲᱟᱣ ᱠᱟᱫ ᱠᱚᱣᱟᱧ ᱛᱚ ᱦᱚᱲ ᱦᱚᱸ ᱚᱱᱟ ᱠᱩᱥᱤ ᱠᱷᱟᱹᱛᱤᱨ ᱛᱮ ᱚᱱᱟ ᱢᱚᱡᱽ ᱧᱮᱞ ᱠᱷᱟᱹᱛᱤᱨ ᱛᱮ ᱩᱱᱠᱩ ᱤᱧ ᱟᱠᱚ ᱨᱟᱹᱥᱠᱟᱹ ᱛᱮᱠᱚ ᱡᱟᱦᱟᱸᱱᱟᱜ ᱠᱚ ᱡᱚᱢ ᱵᱟᱲᱟ ᱦᱚᱪᱚᱣ ᱠᱟᱫᱤᱧᱟ ᱠᱚ